ᱥᱟᱸᱜᱷᱟᱨᱤᱭᱟᱹ ᱠᱚ ᱡᱩᱫᱤ ᱱᱚᱛᱮ ᱟᱞᱮ ᱥᱮᱫ ᱠᱚ ᱦᱤᱡᱩᱜᱼᱟ ᱮᱱᱠᱷᱟᱱ ᱟᱹᱰᱤᱜᱟᱱ ᱮᱴᱠᱮᱴᱚᱬᱮ ᱢᱟ ᱛᱟᱦᱮᱱ ᱜᱮᱭᱟ ᱡᱟᱦᱟᱸ ᱞᱮᱠᱟ ᱦᱚᱭᱫᱟᱜ ᱠᱚ ᱦᱤᱡᱩᱜᱼᱟ ᱟᱨ ᱵᱟᱝᱢᱟ ᱱᱚᱝᱠᱟ ᱱᱟᱦᱟᱜ ᱞᱚᱞᱚᱼᱥᱤᱛᱩᱝ ᱠᱚ ᱦᱤᱡᱩᱜᱼᱟ ᱚᱱᱠᱟ ᱚᱲᱟᱜ ᱠᱚ ᱥᱮᱬᱟ ᱥᱮᱬᱟᱣᱟᱜ ᱩᱢᱩᱞ ᱡᱟᱭᱜᱟ ᱵᱟᱹᱱᱩᱜ ᱟᱱᱟᱜ ᱟᱨ ᱵᱟᱝᱢᱟ ᱜᱟᱹᱰᱤ ᱠᱚᱦᱚᱸ ᱚᱱᱠᱟ ᱥᱩᱵᱤᱫᱷᱟ ᱢᱟ ᱵᱟᱹᱱᱩᱜᱛᱮ ᱩᱱᱠᱩ ᱚᱱᱟ ᱦᱤᱡᱩᱜ ᱞᱟᱹᱜᱤᱫ ᱮᱴᱠᱮᱴᱚᱬᱮ ᱛᱟᱦᱮᱸ ᱠᱚᱜ ᱜᱮᱭᱟ ᱥᱩᱨ ᱨᱮ ᱟᱞᱮ ᱱᱚᱰᱮ ᱚᱱᱠᱟᱱ ᱡᱟᱭᱜᱟ ᱨᱮ ᱥᱮᱬᱟᱼᱥᱮᱬᱟ ᱠᱚ ᱠᱚᱢᱟ ᱵᱟᱹᱱᱩᱜ ᱜᱮᱭᱟ ᱮᱱᱠᱷᱟᱱ ᱢᱟ ᱚᱱᱟ ᱨᱮᱦᱚᱸ ᱮᱴᱠᱮᱴᱚᱬᱮ ᱫᱚ ᱢᱮᱱᱟᱜ ᱟᱠᱟᱫ ᱜᱮᱭᱟ ᱦᱚᱨ ᱢᱟ ᱢᱮᱱᱟᱜ ᱢᱟ ᱢᱮᱱᱟᱜ ᱜᱮᱭᱟ ᱵᱟᱹᱠᱤ ᱯᱟᱠᱟ ᱦᱚᱨ ᱢᱟ ᱵᱟᱹᱱᱩᱜᱼᱟ ᱮᱱᱠᱷᱟᱱ ᱦᱤᱡᱩᱜ ᱥᱮᱱᱚᱜ ᱨᱮᱭᱟᱜ ᱥᱩᱵᱤᱫᱷᱟ ᱠᱟᱹᱴᱤᱡ ᱠᱚᱢ ᱫᱷᱟᱨᱟ ᱜᱮᱭᱟ ᱚᱱᱟ ᱠᱷᱟᱹᱛᱤᱨ ᱡᱟᱦᱟᱸ ᱜᱮᱠᱚ ᱦᱤᱡᱩᱜ ᱥᱟᱺᱜᱤᱧ ᱫᱤᱥᱚᱢ ᱠᱷᱚᱱ ᱩᱱᱠᱩ ᱦᱚᱸ ᱮᱴᱠᱮᱴᱚᱬᱮ ᱨᱮᱠᱚ ᱛᱟᱦᱮᱸ ᱧᱚᱜᱚᱜᱼᱟ ᱟᱨ ᱡᱩᱫᱤ ᱡᱚᱢᱼᱧᱩ ᱨᱮᱭᱟᱜ ᱥᱩᱵᱤᱫᱷᱟ ᱵᱟᱝ ᱛᱟᱦᱮᱱᱟ ᱠᱚ ᱮᱱᱠᱷᱟᱱ ᱡᱚᱢᱼᱧᱩ ᱦᱚᱸ ᱮᱴᱠᱮᱴᱚᱬᱮ ᱦᱩᱭ ᱫᱟᱲᱮᱭᱟᱜᱼᱟ ᱚᱱᱠᱟ ᱟᱹᱰᱤᱜᱟᱱ ᱜᱮ ᱢᱮᱱᱟᱜᱼᱟ ᱥᱩᱵᱤᱫᱷᱟ ᱚᱥᱩᱵᱤᱫᱷᱟ ᱢᱟ ᱛᱟᱦᱮᱱ ᱜᱮᱭᱟ ᱟᱫᱚ ᱚᱱᱮ ᱚᱱᱠᱟ ᱜᱮ ᱥᱩᱨ ᱨᱮ ᱚᱲᱟᱜᱼᱫᱩᱣᱟᱹᱨ ᱵᱟᱹᱱᱩᱜᱼᱟ ᱚᱱᱟ ᱠᱚᱢᱟ ᱦᱳᱭ ᱜᱮ ᱟᱫᱚ ᱨᱟᱹᱥᱠᱟᱹᱜ ᱵᱮᱲᱟ ᱨᱮᱫᱚ ᱚᱱᱠᱟ ᱜᱮ ᱡᱳᱜᱟᱲ ᱦᱩᱭᱩᱜ ᱠᱟᱱᱟ ᱟᱞᱮ ᱡᱚᱠᱷᱟ ᱫᱚ ᱥᱟᱵ ᱛᱟᱨᱟ ᱠᱟᱛᱮᱫ ᱦᱚᱸᱞᱮ ᱪᱟᱞᱟᱜᱼᱟ ᱟᱨ ᱚᱱᱟ ᱮᱴᱠᱮᱴᱚᱬᱮ ᱫᱚ ᱦᱩᱭᱩᱜ ᱜᱮᱭᱟ ᱟᱫᱚ ᱪᱮᱠᱟᱭᱟᱢ ᱨᱟᱹᱥᱠᱟᱹᱜ ᱦᱚᱲ ᱢᱟ ᱪᱟᱞᱟᱜ ᱦᱚᱸ ᱥᱟᱱᱟ ᱜᱮᱭᱟ